ᱟᱪᱪᱷᱟ ᱜᱚᱝᱠᱮ ᱟᱢ ᱞᱟᱹᱭ ᱛᱟᱵᱚᱱ ᱢᱮ ᱡᱮ ᱥᱟᱱᱛᱟᱲ ᱜᱤᱫᱽᱨᱟᱹ ᱠᱚ ᱚᱞᱚᱜ ᱡᱤᱭᱚᱱ ᱠᱷᱚᱱ ᱪᱮᱠᱟ ᱞᱮᱠᱟᱛᱮ ᱠᱚ ᱤᱥᱠᱩᱞ ᱪᱷᱩᱴᱩᱜ ᱠᱟᱱᱟ ᱚᱱᱟ ᱢᱤᱫ ᱵᱟᱨ ᱠᱟᱨᱚᱱ ᱟᱢᱟᱜ ᱵᱟᱲᱟᱭ ᱛᱮ ᱞᱟᱹᱭ ᱟᱡᱚᱢ ᱟᱵᱚᱱ ᱢᱮ ᱱᱚᱣᱟ ᱵᱟᱵᱚᱫ ᱛᱮ ᱤᱧᱟᱹᱜ ᱦᱩᱫᱤᱥ ᱞᱮᱠᱟ ᱛᱮᱫᱚ ᱡᱮ ᱟᱵᱚ ᱥᱟᱱᱛᱟᱲ ᱥᱚᱢᱟᱡᱽ ᱨᱮᱱ ᱟᱭᱢᱟ ᱜᱤᱫᱟᱹᱨ ᱠᱚᱜᱮ ᱚᱞᱚᱜ ᱯᱟᱲᱦᱟᱜ ᱫᱚᱠᱚ ᱪᱮᱫᱮᱫ ᱠᱟᱱ ᱜᱮᱭᱟ ᱠᱤᱪᱷᱩ ᱫᱚ ᱯᱨᱟᱭᱢᱟᱨᱤ ᱠᱚ ᱠᱚᱵᱷᱟᱨ ᱠᱟᱛᱮᱫ ᱯᱨᱟᱭᱢᱟᱨᱤ ᱵᱚᱞᱮ ᱥᱟᱹᱛ ᱠᱟᱛᱮᱫ ᱟᱨᱦᱚᱸ ᱢᱟᱫᱽᱫᱷᱚᱢᱤᱠ ᱤᱥᱠᱩᱞ ᱠᱚᱨᱮ ᱥᱟᱶᱛᱮ ᱠᱚᱞᱮᱡᱽ ᱠᱚᱨᱮ ᱦᱚᱠᱚ ᱯᱟᱲᱦᱟᱜ ᱠᱟᱱ ᱜᱮᱭᱟ ᱢᱮᱱᱠᱷᱟᱱ ᱱᱚᱸᱰᱮ ᱧᱮᱞᱚᱜᱚᱜ ᱠᱟᱱᱟ ᱡᱮ ᱟᱭᱢᱟ ᱜᱤᱫᱽᱨᱟᱹ ᱜᱮ ᱯᱨᱟᱭᱢᱟᱹᱨᱤ ᱫᱷᱟᱹᱵᱤᱡ ᱫᱚᱠᱚ ᱯᱟᱲᱦᱟᱣ ᱢᱩᱟᱹᱫᱮᱫ ᱠᱟᱱ ᱜᱮᱭᱟ ᱢᱮᱱᱠᱷᱟᱱ ᱢᱟᱫᱽᱫᱷᱚᱢᱤᱠ ᱚᱱ ᱨᱮ ᱯᱟᱲᱦᱟᱜ ᱚᱠᱛᱚ ᱨᱮ ᱥᱮ ᱚᱱᱟ ᱵᱚᱭᱮᱥᱟᱱ ᱜᱤᱫᱟᱹᱨ ᱠᱚᱫᱚ ᱠᱚ ᱧᱮᱞᱚᱜ ᱠᱟᱱᱟ ᱡᱮ ᱟᱠᱚᱣᱟᱜ ᱜᱷᱟᱨᱚᱸᱡᱽ ᱨᱮ ᱟᱭᱢᱟ ᱨᱚᱠᱚᱢ ᱚᱵᱷᱟᱵᱽ ᱦᱚᱛᱮ ᱛᱮ ᱴᱟᱠᱟ ᱯᱚᱭᱥᱟ ᱚᱵᱷᱟᱵᱽ ᱥᱮ ᱡᱚᱢ ᱧᱩ ᱚᱵᱷᱟᱵᱽ ᱦᱚᱛᱮ ᱛᱮ ᱩᱱᱠᱩ ᱠᱚᱫᱚ ᱚᱱᱟ ᱯᱟᱲᱦᱟᱜ ᱵᱟᱹᱜᱤ ᱠᱟᱛᱮᱫ ᱨᱳᱡᱽᱜᱟᱨ ᱥᱮᱫ ᱠᱚ ᱪᱟᱞᱟᱜ ᱠᱟᱱᱟ ᱠᱤᱪᱷᱩ ᱟᱵᱚ ᱥᱟᱱᱛᱟᱲ ᱥᱚᱢᱟᱡᱽ ᱨᱮᱱᱟᱜ ᱠᱤᱪᱷᱩ ᱟᱹᱨᱤᱪᱟᱹᱞᱤ ᱥᱮᱫ ᱛᱮᱦᱚᱸ ᱠᱚ ᱟᱹᱭᱩᱨᱚᱜ ᱠᱟᱱ ᱜᱮᱭᱟ ᱡᱮᱢᱚᱱ ᱥᱟᱱᱛᱟᱲ ᱠᱚᱣᱟᱜ ᱯᱷᱟᱱᱥᱮᱱ ᱥᱮ ᱡᱟᱛᱨᱟ ᱠᱚ ᱦᱩᱭᱩᱜ ᱠᱟᱱ ᱦᱚᱛᱮ ᱛᱮ ᱟᱭᱢᱟ ᱜᱤᱫᱽᱨᱟᱹ ᱠᱚᱜᱮ ᱢᱚᱱ ᱚᱱᱛᱮ ᱠᱩᱥᱤ ᱨᱟᱹᱥᱠᱟᱹ ᱥᱮ ᱟᱹᱪᱩᱨᱚᱜ ᱠᱟᱱ ᱛᱟᱠᱚᱣᱟ ᱚᱱᱟ ᱛᱮ ᱩᱱᱠᱩ ᱫᱚ ᱚᱞᱚᱜ ᱯᱟᱲᱦᱟᱜ ᱠᱷᱚᱱ ᱠᱚ ᱪᱷᱩᱴᱠᱟᱹᱨᱚᱜ ᱠᱟᱱᱟ ᱟᱨ ᱚᱱᱛᱮ ᱜᱮ ᱰᱷᱮᱨ ᱢᱚᱱ ᱠᱚ ᱞᱟᱜᱟᱣᱮᱫ ᱠᱟᱱ ᱦᱚᱛᱮ ᱛᱮ ᱚᱞᱚᱜ ᱯᱟᱲᱦᱟᱜ ᱫᱚ ᱴᱷᱤᱠ ᱴᱷᱟᱠ ᱵᱟᱠᱚ ᱠᱚᱨᱟᱣ ᱫᱟᱲᱮᱭᱟᱜ ᱠᱟᱱᱟ ᱱᱚᱝᱠᱟ ᱞᱮᱠᱟ ᱜᱮ ᱟᱨᱦᱚᱸ ᱠᱤᱪᱷᱩ ᱥᱚᱢᱟᱡᱽ ᱨᱮᱱ ᱦᱚᱲ ᱢᱮᱱᱟᱜ ᱠᱚᱣᱟ ᱡᱟᱦᱟᱸᱭ ᱠᱚᱫᱚ ᱢᱟᱱᱮ ᱨᱟᱹᱥᱠᱟᱹ ᱨᱚᱢᱚᱡᱽ ᱥᱮᱫ ᱰᱷᱮᱨ ᱜᱮ ᱢᱚᱱ ᱥᱮ ᱚᱱᱟ ᱥᱚᱸᱜᱮ ᱛᱮ ᱡᱚᱲᱟᱣ ᱢᱮᱱᱟᱜ ᱠᱚᱣᱟ ᱩᱱᱠᱩ ᱫᱚ ᱥᱚᱢᱟᱡᱽ ᱨᱮᱱ ᱟᱭᱢᱟ ᱜᱤᱫᱽᱨᱟᱹ ᱠᱚ ᱦᱟᱨᱟ ᱡᱩᱣᱟᱹᱱ ᱯᱟᱹᱴᱷᱩᱣᱟᱹ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚᱠᱚ ᱟᱠᱚᱣᱟᱜ ᱢᱟᱱᱮ ᱨᱟᱹᱥᱠᱟᱹ ᱨᱚᱢᱚᱡᱽ ᱥᱟᱶᱛᱮ ᱵᱤᱵᱷᱤᱱᱱᱚ ᱨᱚᱠᱚᱢ ᱠᱟᱞᱪᱟᱨ ᱠᱟᱞᱪᱟᱨ ᱚᱱᱩᱥᱴᱷᱟᱱ ᱡᱟᱦᱟᱸ ᱠᱚ ᱢᱮᱱᱟᱜ ᱟᱹᱨᱤᱪᱟᱹᱞᱤ ᱚᱱᱛᱮ ᱠᱚ ᱟᱹᱭᱩᱨᱮᱫ ᱠᱚ ᱦᱚᱛᱮ ᱛᱮ ᱩᱱᱠᱩ ᱫᱚ ᱚᱞᱚᱜ ᱯᱟᱲᱦᱟᱜ ᱥᱮᱫ ᱠᱷᱚᱱ ᱫᱚᱠᱚ ᱥᱟᱦᱟ ᱨᱮᱠᱚ ᱛᱟᱦᱮᱱ ᱠᱟᱱᱟ ᱚᱱᱠᱟ ᱠᱟᱛᱮᱫ ᱰᱷᱮᱨ ᱫᱤᱱ ᱫᱚ ᱵᱟᱠᱚ ᱛᱟᱦᱮᱸ ᱫᱟᱲᱮᱭᱟᱜ ᱠᱟᱱᱟ ᱢᱮᱱᱠᱷᱟᱱ ᱯᱟᱲᱦᱟᱜ ᱚᱠᱛᱚ ᱡᱟᱦᱟᱸ ᱥᱳᱢᱳᱭ ᱚᱱᱟ ᱫᱚ ᱱᱚᱥᱴᱚ ᱠᱟᱛᱮᱫ ᱱᱚᱥᱴᱚ ᱢᱩᱪᱟᱹᱫ ᱠᱟᱛᱮᱫ ᱠᱚ ᱚᱲᱟᱜ ᱠᱚᱨᱮ ᱠᱚ ᱨᱩᱣᱟᱹᱲ ᱦᱤᱡᱩᱜ ᱠᱟᱱᱟ ᱮᱢᱚᱱ ᱥᱳᱢᱳᱭ ᱨᱮ ᱡᱟᱦᱟᱸ ᱫᱚ ᱟᱨ ᱱᱟᱣᱟ ᱛᱮ ᱚᱞᱚᱜ ᱯᱟᱲᱦᱟᱜ ᱥᱮᱫ ᱵᱟᱠᱚ ᱥᱟᱹᱨᱫᱤ ᱫᱟᱲᱮᱭᱟᱜ ᱠᱟᱱᱟ ᱟᱨ ᱱᱟᱣᱟ ᱛᱮ ᱵᱟᱠᱚ ᱮᱦᱚᱵ ᱫᱟᱲᱮᱜ ᱠᱟᱱᱟ ᱚᱞᱚᱜ ᱯᱟᱲᱦᱟᱜ ᱠᱚ ᱱᱚᱣᱟ ᱠᱚᱜᱮ ᱠᱟᱨᱚᱱ ᱫᱚ ᱵᱩᱡᱩᱜᱚᱜ ᱠᱟᱱᱟ ᱟᱨᱦᱚᱸ ᱠᱚᱞᱮᱡᱽ ᱨᱮ ᱯᱟᱲᱦᱟᱜ ᱚᱠᱛᱚ ᱥᱳᱢᱳᱭ ᱦᱚᱸ ᱟᱭᱢᱟ ᱨᱚᱠᱚᱢ ᱴᱟᱠᱟ ᱯᱚᱭᱥᱟ ᱞᱟᱞᱚᱪ ᱛᱮ ᱩᱱᱠᱩ ᱫᱚ ᱵᱤᱵᱷᱤᱱᱱᱚ ᱨᱚᱠᱚᱢ ᱴᱷᱤᱠᱟᱹᱫᱟᱨ ᱠᱚᱥᱟᱶᱛᱮ ᱠᱟᱹᱢᱤ ᱠᱚ ᱪᱟᱞᱟᱜ ᱠᱟᱱᱟ ᱢᱤᱫ ᱵᱟᱨ ᱡᱟᱭᱜᱟ ᱨᱮ ᱩᱱᱠᱩ ᱫᱚ ᱴᱟᱠᱟ ᱯᱚᱭᱥᱟᱣᱟᱜ ᱞᱟᱞᱚᱪ ᱩᱫᱩᱜ ᱠᱟᱛᱮ ᱩᱱᱠᱩ ᱫᱚ ᱩᱱᱠᱩ ᱜᱤᱫᱽᱨᱟᱹ ᱠᱚ ᱠᱚ ᱤᱫᱤᱭᱮᱫ ᱠᱚᱣᱟ ᱟᱨ ᱚᱱᱟ ᱴᱟᱠᱟ ᱯᱚᱭᱥᱟ ᱞᱟᱞᱚᱪ ᱦᱚᱛᱮ ᱛᱮ ᱩᱱᱠᱩ ᱫᱚ ᱯᱟᱲᱦᱟᱜ ᱠᱷᱚᱱ ᱠᱚ ᱥᱟᱺᱜᱤᱧ ᱨᱮᱠᱚ ᱥᱟᱦᱟ ᱤᱫᱤᱜ ᱠᱟᱱᱟ ᱱᱤᱭᱟᱹ ᱠᱚᱜᱮ ᱤᱧᱟᱹᱜ ᱦᱩᱫᱤᱥ ᱞᱮᱠᱟ ᱛᱮᱫᱚ ᱟᱛᱳ ᱴᱚᱞᱟ ᱠᱚᱨᱮᱱ ᱥᱮ ᱟᱵᱚ ᱥᱟᱱᱛᱟᱲ ᱥᱚᱢᱟᱡᱽ ᱠᱚᱨᱮᱱ ᱜᱤᱫᱽᱨᱟᱹ ᱠᱚ ᱚᱞᱚᱜ ᱯᱟᱲᱦᱟᱜ ᱥᱮᱫ ᱞᱮᱠᱟᱛᱮ ᱛᱟᱭᱱᱚᱢᱚᱜ ᱨᱮᱱᱟᱜ ᱟᱥᱚᱞ ᱚᱥᱩᱵᱤᱫᱟ ᱥᱮ ᱠᱟᱨᱚᱱ ᱢᱮᱱᱛᱮ ᱤᱧᱫᱚᱧ ᱦᱩᱫᱤᱥ ᱮᱫᱟ